ᱟᱹᱨᱤ ᱪᱟᱹᱞᱤ ᱨᱮ ᱡᱟᱦᱟᱸ ᱠᱚ ᱱᱤᱭᱚᱢ ᱫᱷᱚᱨᱚᱢ ᱵᱮᱱᱟᱣ ᱟᱠᱟᱱᱟ ᱚᱱᱟ ᱫᱚ ᱟᱹᱰᱤ ᱥᱮᱫᱟᱭ ᱠᱷᱚᱱᱜᱮ ᱵᱮᱱᱟᱣ ᱟᱠᱟᱱᱟ ᱟᱨ ᱥᱮᱫᱟᱭ ᱦᱟᱯᱲᱟᱢ ᱠᱚ ᱡᱟᱦᱟᱸ ᱠᱚ ᱩᱭᱦᱟᱹᱨ ᱵᱷᱟᱵᱱᱟ ᱟᱠᱟᱫᱟ ᱡᱟᱦᱟᱸ ᱠᱚ ᱚᱱᱟ ᱟᱠᱚᱣᱟᱜ ᱫᱟᱨᱥᱚᱱᱤᱠ ᱵᱷᱟᱵᱱᱟ ᱪᱤᱱᱛᱟᱹ ᱥᱮ ᱢᱟᱱᱟᱣ ᱜᱩᱱᱟᱹᱣ ᱚᱱᱟᱫᱚ ᱟᱹᱰᱤ ᱜᱟᱹᱦᱤᱨ ᱟᱱᱟᱜ ᱵᱤᱥᱚᱭ ᱠᱟᱱᱟ ᱟᱨ ᱚᱱᱟᱠᱚ ᱫᱟᱨᱟᱭ ᱛᱤᱜᱮ ᱱᱤᱛᱚᱝᱨᱮᱱ ᱯᱤᱲᱦᱤ ᱦᱚᱸ ᱯᱤᱲᱦᱤᱠᱮ ᱯᱤᱲᱦᱤ ᱢᱟᱱᱟᱣ ᱵᱟᱛᱟᱣ ᱟᱹᱜᱩ ᱫᱟᱵᱚ ᱟᱨ ᱡᱟᱦᱮᱨ ᱛᱷᱟᱱ ᱢᱟᱺᱡᱷᱤ ᱛᱷᱟᱱ ᱱᱤᱭᱟᱹ ᱫᱚ ᱫᱷᱚᱨᱚᱢ ᱨᱮᱭᱟᱜ ᱵᱩᱴᱟᱹ ᱠᱟᱱᱟ ᱟᱨ ᱚᱱᱟᱠᱚ ᱡᱟᱭᱜᱟᱨᱮ ᱯᱩᱡᱟᱹ ᱯᱚᱨᱚᱵ ᱯᱚᱨᱵᱟᱥ ᱡᱚᱠᱷᱟᱱ ᱡᱟᱦᱟᱸᱞᱮᱠᱟ ᱱᱤᱭᱚᱢ ᱟᱹᱜᱩ ᱟᱠᱟᱱᱟ ᱚᱱᱟᱞᱮᱠᱟ ᱛᱮᱜᱮ ᱥᱚᱨᱦᱟᱭ ᱨᱮ ᱜᱚᱲᱟ ᱫᱩᱣᱟᱹᱨ ᱨᱮ ᱦᱚᱞᱚᱝ ᱪᱷᱤᱴᱠᱟᱹᱣ ᱥᱮ ᱟᱞᱯᱚᱱᱟ ᱥᱮ ᱢᱟᱺᱡᱷᱤ ᱛᱷᱟᱱ ᱨᱮᱦᱚᱸ ᱟᱨ ᱱᱤᱭᱟᱹ ᱠᱚ ᱯᱚᱨᱚᱵ ᱯᱚᱨᱵᱟᱥ ᱨᱮ ᱢᱤᱫᱵᱟᱨ ᱡᱚᱠᱷᱚᱱ ᱩᱯᱟᱹᱥ ᱠᱟᱛᱮᱫ ᱟᱹᱰᱤ ᱨᱟᱹᱥᱠᱟᱹ ᱛᱮᱜᱮ ᱵᱚᱸᱜᱟᱵᱩᱨᱩᱵᱚ ᱫᱮᱵᱟ ᱥᱮᱵᱟᱭᱮᱫ ᱠᱚᱣᱟ ᱢᱟᱹᱱ ᱢᱟᱱᱚᱛ ᱮᱫ ᱠᱚᱣᱟ ᱱᱤᱭᱟᱹ ᱠᱚᱫᱚ ᱟᱹᱰᱤ ᱡᱚᱛᱷᱟᱛ ᱟᱱ ᱠᱟᱱ ᱜᱮᱭᱟ ᱟᱨ ᱱᱤᱭᱟᱹ ᱠᱚᱫᱚ ᱱᱚᱝᱠᱟᱜᱮ ᱞᱮᱛᱟᱲ ᱫᱚᱦᱚ ᱟᱹᱰᱤ ᱞᱟᱹᱠᱛᱤᱭᱟᱱ ᱠᱟᱱᱟ